ᱦᱮᱞᱳ ᱟᱞᱮ ᱱᱚᱸᱰᱮ ᱡᱷᱟᱨᱠᱷᱚᱸᱰ ᱨᱤᱱᱤᱡ ᱢᱺᱡᱷᱤ ᱵᱩᱰᱦᱤ ᱠᱟᱱᱟᱞᱤᱧ ᱦᱳᱭ ᱦᱮᱸ ᱟᱹᱰᱤ ᱵᱟᱦᱟ ᱵᱚᱨᱚᱱ ᱛᱮ ᱵᱟᱯᱞᱟ ᱦᱩᱭᱩᱜᱼᱟ ᱛᱟᱨᱟ ᱠᱚᱫᱚ ᱟᱠᱚᱛᱮᱜᱮ ᱠᱚ ᱠᱩᱥᱤᱠᱟᱛᱮᱞᱠᱚ ᱵᱟᱯᱞᱟᱜᱼᱟ ᱟᱨ ᱛᱟᱨᱟ ᱠᱚᱫᱚ ᱯᱩᱨᱟᱹ ᱟᱭᱳ ᱵᱟᱵᱟ ᱠᱩᱥᱤ ᱠᱟᱛᱮᱱᱜᱮ ᱟᱨ ᱛᱟᱨᱟ ᱠᱚᱫᱚ ᱮᱱ ᱤᱭᱟᱹ ᱟᱹᱰᱤ ᱵᱟᱦᱟ ᱵᱚᱨᱚᱱ ᱛᱮ ᱵᱟᱯᱞᱟ ᱢᱮᱱᱟᱜᱼᱟ ᱥᱮ ᱮᱱᱠᱷᱟᱱ ᱵᱟᱯᱞᱟ ᱠᱚᱫᱚ ᱟᱠᱚ ᱟᱠᱚ ᱛᱮᱜᱮ ᱠᱩᱥᱤ ᱠᱟᱛᱮᱱ ᱠᱚ ᱵᱟᱯᱞᱟᱜᱼᱟ ᱛᱟᱨᱟ ᱠᱚᱫᱚ ᱟᱭᱳ ᱵᱟᱵᱟ ᱠᱩᱥᱤ ᱠᱟᱛᱮᱱᱜᱮ ᱟᱨ ᱛᱟᱨᱟ ᱠᱚᱫᱚ ᱢᱟᱱᱮ ᱤᱭᱟᱹ ᱛᱮᱜᱮ ᱩᱱ ᱵᱟᱯᱞᱟ ᱛᱮ ᱟᱨ ᱵᱟᱠᱷᱟᱱ ᱥᱟᱸᱜᱮ ᱵᱟᱹᱨᱭᱟᱹᱛᱮ ᱚᱱᱠᱟ ᱠᱟᱛᱮ ᱦᱚᱸ ᱵᱟᱯᱞᱟ ᱦᱩᱭ ᱵᱟᱲᱟ ᱦᱟᱠᱟᱱᱟ ᱟᱹᱰᱤ ᱞᱮᱠᱟ ᱵᱟᱯᱞᱟ ᱦᱩᱭᱩᱜᱼᱟ ᱩᱞ ᱵᱟᱯᱞᱟ ᱦᱩᱭᱩᱜᱼᱟ ᱢᱤᱫᱴᱟᱝ ᱢᱤᱫᱴᱟᱝ ᱥᱟᱸᱜᱮ ᱵᱟᱹᱨᱭᱟᱹᱛ ᱦᱩᱭᱩᱜᱼᱟ ᱟᱨᱚ ᱢᱤᱫᱴᱟᱝ ᱟᱹᱰᱤ ᱰᱷᱮᱨ ᱚᱱᱠᱟ ᱟᱭᱢᱟ ᱮᱱᱛᱮᱫ ᱢᱮᱱᱟᱜᱼᱟ ᱦᱳᱭ ᱥᱟᱸᱜᱮ ᱵᱟᱹᱨᱭᱟᱹᱛ ᱠᱚᱫᱚ ᱱᱚᱝᱠᱟ ᱠᱚ ᱵᱟᱯᱞᱟᱜᱼᱟ ᱠᱤ ᱢᱟᱱᱮ ᱠᱩᱲᱤ ᱚᱲᱟᱜ ᱨᱮ ᱦᱮᱡ ᱠᱟᱛᱮᱱᱜᱮ ᱤᱛᱩᱫ ᱥᱤᱫᱩᱨ ᱦᱩᱭᱩᱜᱼᱟ ᱟᱨ ᱠᱩᱲᱤ ᱚᱲᱟᱜ ᱨᱮᱜᱮ ᱥᱤᱫᱩᱨ ᱠᱟᱛᱮᱱ ᱠᱚᱲᱟᱭ ᱤᱫᱤᱭᱮᱭᱟ ᱚᱱᱟ ᱫᱚ ᱠᱚᱲᱟ ᱵᱟᱯᱞᱟ ᱤᱭᱟᱹ ᱥᱟᱸᱜᱮ ᱵᱟᱹᱨᱭᱟᱹᱛ ᱛᱮᱠᱚ ᱵᱟᱯᱞᱟ ᱠᱟᱛᱮ ᱠᱚ ᱤᱫᱤᱭᱮᱭᱟ ᱚ ᱦᱚᱸ ᱦᱮᱸ ᱚ ᱦᱚᱸ ᱦᱳᱭ ᱟᱪᱪᱷᱟ ᱛᱚᱵᱮ ᱦᱳᱭ ᱛᱚᱵᱮ ᱦᱳᱭ ᱟᱹᱰᱤ ᱟᱹᱰᱤ ᱥᱟᱨᱦᱟᱣ ᱴᱷᱤᱠᱟ ᱛᱚᱵᱮ